ᱤᱧ ᱟᱡᱚᱫᱤᱭᱟᱹ ᱠᱷᱚᱱ ᱪᱟᱞᱟᱜ ᱞᱟᱹᱜᱤᱫ ᱛᱮ ᱯᱩᱨᱩᱞᱤᱭᱟᱹ ᱛᱮ ᱢᱤᱫᱴᱤᱡ ᱠᱮᱵ ᱞᱮ ᱵᱩᱠ ᱠᱮᱫᱟ ᱛᱚ ᱰᱟᱭᱵᱷᱟᱨ ᱞᱮ ᱯᱷᱳᱱ ᱟᱫᱮᱭᱟ ᱛᱚ ᱩᱱᱤᱭ ᱢᱮᱱ ᱠᱮᱫᱟ ᱛᱟᱞᱚᱦᱮ ᱪᱟᱞᱟᱜ ᱞᱟᱹᱜᱤᱫ ᱱᱤᱛᱚᱜ ᱟᱡᱚᱫᱤᱭᱟᱹ ᱨᱮᱞᱮ ᱫᱮᱡ ᱱᱟ ᱟᱨ ᱚᱸᱰᱮ ᱠᱷᱚᱱ ᱞᱮ ᱪᱟᱞᱟᱭᱮᱱᱟ ᱫᱮᱡ ᱠᱟᱛᱮ ᱯᱟᱸᱪ ᱡᱚᱱ ᱩᱱᱠᱩ ᱠᱚ ᱟᱫᱚ ᱥᱮᱱ ᱠᱟᱛᱮ ᱫᱚ ᱥᱮᱱ ᱠᱟᱛᱮ ᱪᱟᱞᱟᱣᱱᱟᱞᱮ ᱟᱬᱜᱳᱭᱱᱟᱞᱮ ᱛᱟᱯᱚᱨ ᱦᱮᱸ ᱯᱟᱸᱪ ᱡᱚᱱ ᱜᱟᱛᱮ ᱠᱚ ᱛᱟᱦᱮᱠᱟᱱ ᱛᱤᱧᱟᱹ ᱩᱱᱠᱩ ᱥᱟᱝ ᱛᱮᱜᱮ ᱦᱮᱸ ᱫᱟᱬᱟᱵᱟᱲᱟ ᱠᱮᱫᱟᱞᱮ ᱟᱨ ᱚᱱᱟ ᱢᱚᱱᱮ ᱛᱮ ᱦᱩᱭᱩᱜ ᱠᱟᱱᱟ ᱤᱧ ᱟᱨᱚ ᱫᱮᱱ ᱫᱩ ᱦᱟᱡᱟᱨ ᱛᱚ ᱵᱮᱥ ᱟᱨ ᱮᱢᱚᱱ ᱟᱞᱮ ᱚᱲᱟᱜ ᱫᱚ ᱦᱩᱭᱩᱜ ᱠᱟᱱᱟ ᱥᱳᱱᱟᱦᱟᱨᱟ